ᱡᱚᱦᱟᱨ ᱜᱮ ᱜᱚᱢᱠᱮ ᱤᱧ ᱫᱩᱵᱨᱟᱡᱽ ᱴᱩᱰᱩᱧ ᱢᱮᱱᱮᱫ ᱛᱟᱦᱮᱸᱫ ᱟᱹᱵᱤᱱ ᱚᱠᱚᱭ ᱪᱚᱛᱩᱨᱵᱷᱩᱡᱽ ᱵᱤᱱ ᱢᱮᱱᱮᱫ ᱛᱟᱦᱮᱱ ᱥᱮ ᱚᱠᱚᱭ

ᱟᱪᱪᱷᱟ ᱴᱷᱤᱠ ᱜᱚᱢᱠᱮ ᱢᱤᱫᱴᱟᱝ ᱠᱩᱠᱞᱤ ᱛᱟᱦᱮᱸᱭᱮᱱᱟ ᱟᱵᱚ ᱠᱷᱮᱨᱣᱟᱲ ᱠᱚ ᱢᱮᱱᱫᱚ ᱟᱹᱫᱤᱵᱟᱹᱥᱤ ᱠᱚ ᱪᱮᱫ ᱞᱮᱠᱟᱛᱮ ᱢᱟᱱᱮ ᱡᱤᱭᱚᱱ ᱵᱚᱱ ᱠᱷᱟᱱᱰᱟᱣᱮᱜᱼᱟ ᱪᱮᱫ ᱞᱮᱠᱟ ᱚᱱᱟ ᱫᱷᱟᱹᱨᱛᱤ ᱨᱮ ᱪᱮᱫ ᱞᱮᱠᱟᱛᱮ ᱡᱤᱭᱚᱱ ᱵᱚᱱ ᱠᱷᱟᱱᱰᱣᱟᱮᱜᱼᱟ

ᱟᱪᱪᱷᱟ ᱟᱪᱪᱷᱟ

ᱟᱪᱪᱷᱟ ᱟᱪᱪᱷᱟ ᱟᱨ ᱜᱚᱢᱠᱮ ᱟᱨ ᱱᱚᱣᱟ ᱢᱤᱫᱴᱮᱱ ᱪᱟᱥᱵᱟᱥ ᱛᱮᱢᱟ ᱡᱤᱭᱚᱱ ᱠᱚ ᱠᱷᱟᱱᱰᱟᱣᱮᱜ ᱜᱮᱭᱟ ᱟᱨᱦᱚᱸ ᱡᱩᱫᱤ ᱟᱵᱚ ᱱᱤᱛᱚᱜ ᱟᱵᱚᱣᱟᱜ ᱵᱷᱤᱛᱨᱤ ᱨᱮ ᱟᱵᱚ ᱠᱷᱮᱨᱣᱟᱲ ᱠᱚ ᱧᱮᱞ ᱢᱮ ᱟᱵᱚ ᱫᱚ ᱦᱟᱸᱜ ᱴᱟᱹᱴᱤ ᱥᱤᱞᱯᱤᱧ ᱠᱷᱚᱱ ᱮᱦᱚᱵ ᱠᱟᱛᱮ ᱱᱤᱛᱚᱜ ᱦᱟᱸᱜ ᱥᱤᱞᱯᱤᱧ ᱠᱚᱵᱚᱱ ᱵᱮᱱᱟᱣᱮᱜᱼᱟ ᱢᱟᱱᱮ ᱱᱤᱛᱚᱜ ᱦᱟᱜ ᱪᱤᱞᱤ ᱠᱚ ᱢᱮᱛᱟ ᱠᱚᱣᱟ ᱠᱟᱴᱷ ᱢᱤᱥᱛᱨᱤ ᱦᱟᱸᱜ ᱚᱱᱠᱟ ᱠᱚ ᱪᱤᱞᱤ ᱠᱚ ᱵᱟᱰᱳᱦᱤ ᱠᱚ ᱚᱱᱠᱟ ᱠᱟᱹᱢᱤ ᱠᱚᱠᱚ ᱢᱟᱱᱮ ᱦᱚᱲ ᱠᱚᱠᱚ ᱥᱮᱪᱮᱫᱚᱜ ᱠᱟᱱᱟ ᱪᱮ ᱵᱟᱝᱟ ᱢᱟᱱᱮ ᱴᱨᱮᱱᱤᱝ ᱠᱚ ᱦᱟᱛᱟᱣᱮᱜᱼᱟ ᱥᱮ ᱵᱟᱝ ᱚᱱᱠᱟ ᱦᱮᱸ ᱦᱳᱭ

ᱟᱫᱚ ᱜᱚᱢᱠᱮ ᱤᱴᱟᱹ ᱢᱤᱥᱛᱨᱤ ᱠᱚᱨᱮ ᱫᱚ ᱵᱟᱰᱳᱦᱤ ᱫᱚ ᱵᱟᱭ ᱫᱚ ᱚᱱᱠᱟ ᱫᱚ ᱵᱟᱭ ᱫᱚᱨᱠᱟᱨᱚᱜᱼᱟ ᱤᱴᱟᱹ ᱢᱤᱥᱛᱨᱤ ᱫᱚ ᱨᱟᱡᱽ ᱢᱤᱥᱛᱨᱤ ᱠᱚᱨᱮ ᱫᱚ ᱚᱱᱟ ᱫᱚ ᱚᱞᱚᱜ ᱯᱟᱲᱦᱟᱜ ᱵᱟᱭ ᱫᱚᱨᱠᱟᱨ ᱫᱚ ᱡᱤᱭᱚᱱ ᱠᱷᱟᱱᱰᱟᱣ ᱞᱟᱹᱜᱤᱫ ᱱᱚᱣᱟ ᱪᱮᱫᱚᱜ ᱫᱨᱠᱟᱨ ᱥᱮᱪᱮᱫ ᱫᱚᱨᱠᱟᱨ ᱚᱱᱟ ᱦᱚᱸ ᱟᱨ ᱟᱨ ᱚᱱᱟ ᱯᱷᱮᱨ ᱵᱮᱯᱟᱨ ᱵᱟᱹᱱᱤᱡᱡᱚ ᱠᱚᱨᱮᱱᱟᱜ ᱡᱟᱦᱟᱸ ᱢᱟᱱᱮ ᱵᱮᱯᱟᱨ ᱠᱚ ᱦᱟᱸᱜ ᱟᱵᱚ ᱡᱟᱦᱟᱸ ᱪᱮ ᱢᱟᱱᱮ ᱪᱟᱥ ᱵᱟᱥ ᱠᱟᱛᱮᱫ ᱦᱚᱸ ᱵᱮᱯᱟᱨ ᱦᱩᱭᱩᱜ ᱜᱮᱭᱟ ᱟᱵᱚᱣᱟᱜ ᱡᱤᱱᱤᱥ ᱤᱭᱟᱹ ᱨᱮ ᱟᱵᱚ ᱚᱱᱟ ᱢᱟᱱᱮ ᱵᱟᱦᱨᱮ ᱠᱚ ᱟᱵᱚᱣᱟᱜ ᱢᱟ ᱵᱷᱟᱱᱰᱟᱨ ᱠᱚᱦᱚᱸ ᱵᱟᱹᱱᱩᱜᱼᱟ ᱯᱟᱞᱮᱱ ᱟᱪᱪᱷᱟ ᱟᱪᱪᱷᱟ ᱦᱳᱭ ᱴᱷᱤᱠ ᱜᱮᱭᱟ ᱜᱚᱢᱠᱮ ᱟᱸᱡᱚᱢᱮᱜᱼᱟ ᱵᱤᱱ ᱠᱚᱞ ᱦᱤᱡᱩᱜ ᱠᱟᱱᱟ ᱟᱫᱚ ᱞᱤᱧ ᱫᱚᱦᱚ ᱦᱟᱛᱟᱲᱮᱜᱼᱟ ᱦᱳᱭ ᱥᱮ ᱠᱟᱛᱷᱟᱜ ᱟᱞᱟᱝ ᱦᱮᱸᱪᱮ